ᱜᱚᱴᱟ ᱥᱮᱨᱢᱟᱨᱮ ᱟᱭᱢᱟ ᱦᱚᱭᱦᱤᱸᱥᱤᱫᱽ ᱢᱮᱱᱟᱜᱼᱟ ᱢᱤᱫᱴᱮᱱ ᱫᱚ ᱵᱟᱹᱲᱤᱡᱟᱜ ᱢᱤᱫᱴᱮᱱ ᱫᱚ ᱜᱚᱲᱚᱣᱟᱜ ᱚᱠᱟᱴᱟᱜ ᱡᱟᱹᱥᱛᱤ ᱢᱟᱱᱮ ᱚᱠᱟᱴᱟᱜ ᱡᱟᱹᱥᱛᱤᱭᱟ ᱚᱱᱟᱫᱚ ᱵᱟᱹᱲᱤᱡᱟᱜ ᱟᱹᱰᱤ ᱡᱟᱹᱥᱛᱤ ᱦᱚᱭᱦᱤᱸᱥᱤᱫ ᱞᱮᱠᱷᱟᱡ ᱛᱟᱦᱚᱞᱮᱫᱚ ᱵᱤᱵᱷᱤᱱᱱᱚ ᱨᱚᱠᱚᱢ ᱯᱷᱚᱥᱚᱞ ᱱᱚᱥᱴᱚᱜᱼᱟ ᱡᱮᱢᱚᱱ ᱫᱷᱟᱱ ᱡᱟᱹᱥᱛᱤᱭ ᱦᱚᱭ ᱞᱮᱠᱷᱟᱡ ᱚᱱᱟ ᱯᱷᱚᱥᱞᱫᱚ ᱱᱚᱥᱴᱚᱜᱼᱟ ᱡᱟᱹᱥᱛᱤᱭ ᱫᱟᱜ ᱞᱮᱠᱷᱟᱱ ᱚᱱᱟ ᱯᱷᱚᱥᱚᱞᱫᱚ ᱵᱟᱝ ᱜᱟᱱᱚᱜᱼᱟ ᱢᱚᱡᱽᱛᱮ ᱡᱟᱹᱥᱛᱤ ᱫᱟᱜᱼᱟᱜ ᱠᱷᱟᱡᱦᱚᱸ ᱚᱱᱟ ᱵᱟᱝ ᱯᱷᱩᱴᱟᱹᱜᱼᱟ ᱢᱚᱡᱽᱛᱮ ᱛᱟᱯᱚᱨ ᱚᱱᱟ ᱵᱤᱵᱷᱤᱱᱱᱚ ᱨᱚᱠᱚᱢ ᱥᱚᱵᱽᱡᱤ ᱦᱮᱱᱟᱜᱼᱟ ᱥᱚᱵᱽᱡᱤ ᱠᱚᱦᱚᱸ ᱢᱚᱡᱽᱛᱮ ᱵᱟᱝ ᱦᱩᱭᱩᱜᱼᱟ ᱟᱨ ᱠᱚᱢ ᱞᱮᱠᱷᱟᱱᱦᱚᱸ ᱵᱟᱝ ᱦᱩᱭᱩᱜᱼᱟ